ᱯᱟᱹᱴᱷᱩᱭᱟᱹ ᱠᱚ ᱩᱥᱩᱞ ᱥᱤᱠᱱᱟᱛ ᱟᱨ ᱢᱚᱦᱚᱨ ᱵᱤᱨᱫᱟᱹᱜᱟᱲ ᱞᱟᱹᱜᱤᱫ ᱫᱚ ᱥᱟᱬᱮᱥ ᱟᱭ ᱴᱤ ᱟᱭ ᱤᱱᱡᱤᱱᱤᱭᱟᱨ ᱢᱮᱰᱤᱠᱮᱞ ᱨᱮᱠᱚ ᱪᱟᱞᱟᱜᱼᱟ ᱥᱟᱬᱮᱥ ᱫᱚ ᱟᱹᱰᱤ ᱞᱮᱠᱟᱱ ᱡᱤᱱᱤᱥ ᱠᱚ ᱜᱚᱵᱮᱥᱚᱱᱟᱭᱟ ᱚᱱᱟ ᱴᱷᱟᱶ ᱨᱮᱠᱚ ᱪᱟᱞᱟᱜᱼᱟ ᱟᱭ ᱴᱤ ᱟᱭ ᱫᱚ ᱢᱮᱠᱟᱱᱤᱠ ᱨᱮᱠᱚ ᱪᱟᱞᱟᱜᱼᱟ ᱤᱱᱡᱤᱱᱤᱭᱟᱨ ᱫᱚ ᱤᱱᱡᱤᱱ ᱠᱚ ᱵᱮᱱᱟᱣᱟ ᱚᱸᱰᱮ ᱠᱚ ᱪᱟᱞᱟᱜᱼᱟ ᱢᱮᱰᱤᱠᱟᱞ ᱫᱚ ᱦᱚᱥᱯᱤᱴᱟᱞ ᱨᱮᱠᱚ ᱪᱟᱞᱟᱜᱼᱟ